ᱵᱷᱟᱨᱚᱛ ᱨᱮ ᱟᱹᱰᱤ ᱞᱟᱹᱠᱛᱤᱭᱟᱱ ᱞᱟᱠᱪᱟᱨ ᱢᱮᱱᱟᱜᱼᱟ ᱢᱮᱱᱠᱷᱟᱱ ᱤᱧ ᱫᱚ ᱢᱤᱫ ᱥᱟᱱᱛᱟᱲ ᱦᱚᱯᱚᱱ ᱠᱟᱹᱱᱟᱹᱧ ᱤᱧ ᱫᱚ ᱤᱧᱟᱹᱜ ᱞᱟᱹᱭᱼᱞᱟᱠᱪᱟᱨ ᱜᱮ ᱥᱚᱨᱮᱥᱟ ᱯᱨᱚᱛᱵᱷᱟᱧ ᱤᱧ ᱢᱮᱛᱟᱣᱟᱜᱼᱟ ᱟᱨ ᱚᱱᱟ ᱠᱚᱫᱚ ᱦᱳᱭᱳᱜ ᱠᱟᱱᱟ ᱵᱟᱦᱟ ᱥᱚᱦᱨᱟᱭ ᱵᱟᱯᱞᱟ ᱵᱷᱟᱱᱰᱟᱱ ᱮᱢᱟᱱ ᱮᱢᱟᱱ ᱠᱚ ᱚᱱᱟ ᱛᱤᱧ ᱢᱮᱱᱟ ᱥᱟᱱᱛᱟᱲ ᱥᱚᱢᱟᱡᱽ ᱥᱚᱱᱮᱨ ᱥᱚᱢᱟᱡᱽ ᱮᱴᱟᱜ ᱞᱟᱠᱪᱟᱨ ᱠᱷᱚᱱ ᱵᱷᱟᱨᱚᱛ ᱫᱚ ᱟᱭᱢᱟ ᱜᱮ ᱵᱷᱮᱜᱟᱨ ᱜᱮᱭᱟ ᱪᱮᱫᱟᱜ ᱥᱮ ᱱᱚᱸᱰᱮ ᱫᱚ ᱡᱚᱛᱚ ᱞᱮᱠᱟᱱ ᱞᱟᱠᱪᱟᱨ ᱵᱚᱱ ᱧᱮᱞ ᱧᱟᱢᱟ ᱱᱚᱸᱰᱮ ᱡᱚᱛᱚ ᱞᱮᱠᱟᱱ ᱦᱚᱲ ᱵᱚᱱ ᱛᱟᱦᱮᱱᱟ ᱡᱮᱞᱮᱠᱟ ᱟᱵᱚ ᱥᱟᱱᱛᱟᱲ ᱵᱟᱝᱜᱟᱞᱤ ᱢᱩᱥᱞᱤᱢ ᱤᱥᱟᱹᱭ ᱥᱤᱠᱷ ᱵᱤᱦᱟᱨᱤ ᱟᱨᱦᱚᱸ ᱮᱢᱟᱱ ᱮᱢᱟᱱ ᱠᱚ ᱚᱱᱠᱟ ᱞᱮᱠᱟ ᱟᱵᱚᱣᱟᱜ ᱨᱚᱲ ᱞᱟᱠᱪᱟᱨ ᱦᱚᱸ ᱮᱴᱟᱜ ᱫᱤᱥᱚᱢ ᱠᱷᱚᱱ ᱫᱚ ᱵᱷᱮᱜᱟᱨ ᱜᱮᱛᱟ ᱵᱚᱱᱟ ᱟᱵᱚᱣᱟᱜ ᱵᱷᱟᱨᱚᱛ ᱫᱤᱥᱚᱢ ᱨᱮᱱᱟᱜ ᱨᱟᱥᱴᱤᱨᱤᱭᱚ ᱵᱷᱟᱥᱟ ᱫᱚ ᱦᱩᱭᱩᱜ ᱠᱟᱱᱟ ᱦᱤᱱᱫᱤ ᱢᱮᱱᱠᱷᱟᱱ ᱟᱵᱚ ᱫᱚ ᱟᱵᱚᱣᱟᱜ ᱟᱵᱚᱣᱟᱜ ᱥᱚᱢᱟᱡᱽ ᱨᱮᱱᱟᱝ ᱥᱟᱱᱛᱟᱲᱤ ᱟᱭᱳ ᱟᱲᱟᱝ ᱛᱮᱵᱚᱱ ᱨᱚᱲᱟ ᱚᱱᱠᱟᱜᱮ ᱵᱟᱝᱜᱟᱞᱤ ᱠᱚᱫᱚ ᱵᱟᱝᱞᱟ ᱛᱮ ᱥᱤᱠᱷ ᱠᱚᱫᱚ ᱯᱟᱧᱡᱟᱵᱤ ᱛᱮ ᱟᱨᱦᱚᱸ ᱮᱴᱟᱜ ᱡᱟᱹᱛᱤ ᱠᱚᱦᱚᱸ ᱟᱯᱱᱟᱨ ᱟᱯᱱᱟᱨ ᱟᱭᱳ ᱟᱲᱟᱝ ᱛᱮᱠᱚ ᱨᱚᱲᱟ ᱢᱮᱱᱠᱷᱟᱱ ᱮᱴᱟᱜ ᱫᱤᱥᱚᱢ ᱨᱮᱫᱚ ᱚᱱᱠᱟ ᱫᱚ ᱵᱟᱝ ᱡᱮᱞᱮᱠᱟ ᱯᱟᱠᱤᱥᱛᱷᱟᱱ ᱨᱮᱫᱚ ᱟᱹᱰᱤ ᱩᱛᱟᱹᱨ ᱜᱮ ᱢᱩᱥᱞᱤᱢ ᱡᱟᱹᱛᱤ ᱜᱮᱵᱚᱱ ᱧᱮᱞ ᱧᱟᱢ ᱠᱚᱣᱟ ᱢᱮᱱᱠᱷᱟᱱ ᱵᱷᱟᱨᱚᱛ ᱨᱮᱫᱚ ᱡᱚᱛ ᱜᱮ ᱥᱚᱢᱟᱱ ᱛᱮ ᱦᱮᱞᱢᱮᱞ ᱠᱟᱛᱮᱜ ᱵᱚᱱ ᱢᱮᱱᱟᱜ ᱵᱚᱱᱟ ᱚᱱᱟ ᱛᱤᱧ ᱢᱮᱱᱟ ᱮᱴᱟᱜ ᱞᱟᱠᱪᱟᱨ ᱠᱷᱚᱱ ᱫᱚ ᱵᱷᱟᱨᱚᱛ ᱫᱤᱥᱚᱢ ᱟᱭᱢᱟ ᱦᱚᱨᱟᱛᱮ ᱵᱷᱮᱜᱟᱨ ᱜᱮᱭᱟ